ᱤᱧᱟᱹᱜ ᱡᱤᱭᱚᱱ ᱨᱮᱭᱟᱜ ᱨᱚᱢᱚᱡᱽ ᱥᱟᱸᱜᱷᱟᱨ ᱫᱚ ᱞᱩᱜᱩᱼᱵᱩᱨᱩ ᱫᱟᱬᱟᱱ ᱚᱠᱛᱚᱧ ᱵᱩᱡᱷᱟᱹᱣ ᱠᱟᱜᱼᱟ ᱟᱨ ᱚᱸᱰᱮ ᱫᱟᱬᱟᱱ ᱡᱚᱠᱷᱚᱡ ᱱᱚᱝᱠᱟ ᱨᱚᱢᱚᱡᱽ ᱵᱩᱡᱷᱟᱹᱜᱼᱟ ᱠᱤ ᱮᱴᱟᱜ ᱨᱮᱫᱚ ᱢᱚᱱᱮ ᱜᱮ ᱵᱟᱝ ᱞᱟᱜᱟᱜᱼᱟ ᱞᱩᱜᱩᱼᱵᱩᱨᱩ ᱨᱮ ᱤᱧᱫᱚ ᱟᱭᱢᱟ ᱞᱮᱠᱟᱱ

ᱞᱩᱜᱩᱼᱵᱟᱵᱟ ᱫᱚ ᱥᱤᱛᱟᱹᱱᱟᱞᱟ ᱨᱮ ᱩᱢ ᱠᱟᱛᱮᱱ ᱠᱚ ᱜᱚᱸᱰ ᱡᱚᱦᱟᱨ ᱟᱭᱟ ᱟᱨ ᱞᱩᱜᱩ ᱵᱟᱵᱟ ᱴᱷᱮᱱ ᱠᱚ ᱱᱮᱦᱚᱨᱚᱜᱼᱟ ᱠᱤ ᱤᱧᱫᱚ ᱡᱤᱭᱚᱱ ᱨᱮ ᱟᱹᱰᱤ ᱱᱟᱯᱟᱭ ᱫᱤᱱ ᱛᱤᱧ ᱠᱷᱟᱸᱰᱟᱜ ᱢᱟ ᱟᱨ ᱞᱩᱜᱩᱼᱵᱩᱨᱩ ᱫᱚ ᱞᱩᱜᱩ ᱵᱟᱵᱟᱣᱟᱜ ᱚᱲᱟᱜ ᱫᱷᱟᱹᱨᱤᱡ ᱫᱚ ᱮᱭᱟᱭ ᱜᱚᱴᱟᱝ ᱵᱩᱨᱩ ᱛᱟᱲᱟᱢ ᱯᱟᱨᱚᱢ ᱦᱩᱭᱩᱜᱼᱟ ᱟᱨ ᱚᱱᱟ ᱵᱩᱨᱩ ᱨᱮ ᱱᱚᱝᱠᱟ ᱨᱚᱢᱚᱡᱽ ᱵᱩᱡᱷᱟᱹᱜᱼᱟ ᱠᱤ ᱚᱸᱰᱮ ᱟᱭᱢᱟ ᱴᱚᱴᱷᱟ ᱨᱮᱱ ᱦᱚᱲ ᱠᱚ ᱦᱮᱡ ᱥᱮᱴᱮᱨ ᱠᱟᱛᱮ ᱞᱩᱜᱩ ᱵᱟᱵᱟ ᱴᱷᱮᱱ ᱠᱚ ᱱᱮᱦᱚᱨ ᱡᱚᱦᱟᱨᱚᱜᱼᱟ ᱠᱤ ᱞᱩᱜᱩ ᱵᱟᱵᱟ ᱩᱱᱠᱩᱣᱟᱜ ᱠᱚᱭ ᱮ ᱯᱩᱨᱟᱹᱣ ᱛᱟᱠᱚᱣᱟ ᱞᱩᱜᱩᱼᱵᱩᱨᱩ ᱨᱮᱫᱚ ᱤᱧ ᱟᱹᱰᱤ ᱞᱮᱠᱟᱱᱟᱜ ᱤᱧ ᱧᱮᱞ ᱠᱮᱜᱼᱟ ᱫᱷᱤᱨᱤ ᱫᱟᱨᱮ ᱩᱥᱩᱞ ᱩᱥᱩᱞ ᱵᱩᱨᱩ ᱡᱷᱟᱨᱱᱟ ᱱᱟᱞᱟ ᱟᱨ ᱦᱟᱸᱰᱮ ᱱᱷᱟᱰᱮᱱ ᱠᱚ ᱟᱹᱰᱤ ᱴᱚᱴᱷᱟ ᱨᱮᱱ ᱦᱚᱲ ᱥᱟᱞᱟᱜ ᱧᱟᱯᱟᱢ ᱠᱟᱛᱮ ᱟᱠᱚᱣᱟᱜ ᱯᱟᱹᱨᱥᱤ ᱟᱲᱟᱝ ᱡᱟᱦᱟᱸ ᱟᱵᱚᱣᱟᱜ ᱟᱭᱳ ᱟᱲᱟᱝ ᱟᱡᱚᱢ ᱠᱟᱛᱮ ᱨᱟᱹᱥᱠᱟᱹᱧ ᱵᱩᱡᱷᱟᱹᱣ ᱠᱮᱜᱼᱟ ᱟᱨ ᱤᱧᱟᱹᱜ ᱨᱚᱢᱚᱡᱽ ᱥᱟᱸᱜᱷᱟᱨ ᱫᱚ ᱞᱩᱜᱩᱼᱵᱩᱨᱩ ᱛᱟᱦᱮᱸ ᱠᱟᱱᱟ ᱤᱧᱟᱹᱜ ᱵᱩᱡᱟᱹᱱ ᱛᱮᱫᱚ ᱱᱤᱭᱟᱹ ᱠᱟᱛᱷᱟ ᱜᱮ ᱛᱟᱦᱮᱸ ᱠᱟᱱᱟ